ᱡᱟᱦᱟᱱ ᱪᱮᱬᱮᱜᱮ ᱧᱮᱞ ᱠᱟᱛᱮᱫ ᱱᱚᱣᱟ ᱵᱟᱲᱟᱭ ᱫᱟᱲᱮᱭᱟᱜᱼᱟ ᱡᱮ ᱩᱱᱤ ᱪᱮᱫ ᱥᱚᱝᱠᱚᱴ ᱥᱮ ᱪᱮᱫ ᱠᱷᱩᱥᱤᱨᱮ ᱢᱮᱱᱟᱭᱟ

ᱱᱚᱣᱟ ᱵᱚᱱ ᱵᱟᱲᱟᱭ ᱫᱟᱲᱮᱭᱟᱜᱼᱟ ᱡᱮ ᱚᱠᱟᱛᱮ ᱪᱟᱞᱟᱣ ᱥᱮ ᱦᱤᱡᱩᱜ ᱠᱟᱱᱟᱭ ᱪᱮᱬᱮ ᱦᱚᱸ ᱪᱮᱬᱮ ᱦᱚᱸ ᱟᱠᱚ ᱟᱠᱚᱣᱟᱜ ᱚᱲᱟᱜ ᱞᱟᱹᱜᱤᱫ ᱥᱮ ᱟᱠᱚᱨᱮᱱ ᱜᱤᱫᱽᱨᱟᱹ ᱞᱟᱹᱜᱤᱫ ᱡᱚᱢᱟᱜ ᱯᱟᱸᱡᱟᱠᱚ ᱪᱟᱞᱟᱜᱼᱟ ᱥᱮ ᱟᱠᱚᱣᱟᱜ ᱚᱲᱟᱜ ᱵᱮᱱᱟᱣ ᱞᱟᱹᱜᱤᱫ ᱦᱟᱱᱟ ᱱᱟᱣᱟ ᱠᱚ ᱟᱹᱜᱩᱭᱟ

ᱛᱟᱦᱮᱱ ᱞᱟᱹᱜᱤᱫ ᱵᱮᱵᱚᱥᱛᱷᱟ ᱦᱚᱸ ᱦᱟᱸᱰᱮᱼᱱᱷᱟᱰᱮ ᱠᱚ ᱩᱪᱟᱹᱲᱟ ᱚᱱᱟ ᱤᱭᱟᱹᱛᱮ ᱪᱮᱬᱮ ᱠᱚᱫᱚ ᱥᱮᱬᱟᱼᱥᱮᱬᱟ ᱫᱟᱨᱮ ᱥᱮ ᱥᱮᱬᱟᱼᱥᱮᱬᱟ ᱡᱷᱩᱲ ᱠᱚᱨᱮ ᱟᱠᱚᱣᱟᱜ ᱛᱩᱠᱟᱹᱠᱚ ᱵᱮᱱᱟᱣᱟ ᱟᱨ

ᱟᱨ ᱟᱠᱚᱣᱟᱜ ᱯᱟᱞᱥ ᱵᱚᱞᱚᱭ ᱞᱟᱹᱜᱤᱫ ᱥᱮ ᱜᱤᱫᱽᱨᱟᱹ ᱠᱚ ᱞᱟᱹᱜᱤᱫ ᱟᱹᱰᱤ ᱟᱭᱢᱟ ᱠᱚ ᱠᱟᱹᱢᱤᱭᱟ ᱥᱟᱶᱼᱥᱟᱶᱛᱮ ᱟᱠᱚᱨᱮᱱ ᱜᱟᱛᱮ ᱠᱚᱦᱚᱸ ᱟᱠᱚᱣᱟᱜ ᱫᱩᱠ ᱥᱚᱝᱠᱚᱴ ᱧᱮᱞ ᱠᱟᱛᱮᱫ ᱜᱚᱲᱚ ᱥᱮ ᱩᱱᱠᱩ ᱩᱱᱠᱩ ᱜᱚᱲᱚᱠᱚ ᱠᱚᱭ ᱠᱚᱣᱟ

ᱟᱹᱰᱤ ᱟᱭᱢᱟ ᱞᱮᱠᱟᱛᱮ ᱪᱮᱬᱮ ᱦᱚᱸ ᱦᱚᱲᱟᱜ ᱠᱚ ᱵᱷᱟᱹᱞᱟᱹᱭᱟ ᱟᱨ ᱟᱠᱚᱣᱟᱜ ᱵᱷᱟᱹᱞᱟᱹᱭ ᱠᱚ ᱛᱚᱨᱟᱣ ᱞᱟᱹᱜᱤᱫ ᱦᱚᱸ ᱟᱠᱚᱨᱮᱱ ᱜᱟᱛᱮ ᱠᱚᱴᱷᱮᱱ ᱠᱟᱹᱢᱤ ᱠᱚ ᱦᱟᱛᱟᱣᱟ ᱥᱟᱶᱼᱥᱟᱶᱛᱮ ᱛᱟᱦᱮᱸ ᱠᱟᱛᱮᱫ ᱟᱠᱚ ᱟᱹᱰᱤ ᱱᱟᱯᱟᱭ ᱥᱮ ᱠᱩᱥᱤᱠᱚ ᱠᱷᱮᱹᱞ ᱵᱟᱲᱟᱭᱟ

ᱩᱥᱩᱞ ᱡᱤᱭᱚᱱ ᱠᱚ ᱵᱤᱛᱟᱹᱣᱟ